ᱤᱧ ᱫᱚ ᱵᱚᱞ ᱜᱟᱛᱤᱜ ᱟᱹᱰᱤ ᱟᱸᱴ ᱤᱧ ᱠᱩᱥᱤᱭᱟᱜᱼᱟ ᱟᱨ ᱵᱚᱞ ᱦᱚᱸ ᱟᱰᱤ ᱟᱸᱴᱤᱧ ᱜᱟᱛᱤ ᱫᱟᱲᱤᱭᱟᱜᱼᱟ ᱟᱨ ᱜᱳᱞ ᱞᱮᱠᱷᱟᱡ ᱢᱟ ᱟᱨᱚᱦᱚᱸ ᱡᱟᱹᱥᱛᱤᱜᱤᱧ ᱠᱩᱥᱤᱭᱟᱜᱼᱟ